ᱦᱮᱸ ᱦᱮᱞᱳ ᱚᱠᱚᱭᱮᱢ ᱢᱮᱱᱫᱟ ᱦᱮᱸ ᱪᱮᱫ ᱮᱢ ᱢᱮᱱᱫᱟ ᱞᱟᱹᱭ ᱢᱮ ᱦᱮᱸ ᱦᱮᱸ ᱦᱮᱸ ᱥᱤᱢᱤᱴ ᱫᱚᱠᱟᱱ ᱨᱮᱱ ᱦᱚᱲ ᱠᱟᱱ ᱜᱤᱭᱟᱹᱧ ᱞᱟᱹᱭ ᱢᱮ ᱟᱫᱚ ᱦᱩᱸ ᱫᱟᱢ ᱠᱚᱫᱚ ᱟᱢ ᱦᱤᱡᱩᱜ ᱢᱮ ᱪᱮᱫ ᱞᱮᱠᱟᱱᱟᱜ ᱮᱢ ᱠᱩᱥᱤᱭᱟᱜᱼᱟ ᱥᱤᱢᱤᱴ ᱫᱚ ᱟᱭᱢᱟ ᱨᱚᱠᱚᱢ ᱜᱮ ᱢᱮᱱᱟᱜᱼᱟ ᱵᱷᱟᱹᱜᱤᱭᱟᱜ ᱦᱚᱸ ᱢᱮᱱᱟᱜᱼᱟ ᱟᱨ ᱠᱤᱪᱷᱩ ᱠᱤᱪᱷᱩ ᱢᱮᱥᱟᱣᱟᱜ ᱦᱚᱸ ᱢᱮᱱᱟᱜᱼᱟ ᱡᱟᱦᱟᱸ ᱠᱚᱢ ᱠᱩᱥᱤᱭᱟᱜᱼᱟ ᱟᱨ ᱟᱢ ᱵᱟᱢ ᱧᱮᱞ ᱞᱮᱠᱷᱟᱱ ᱛᱚ ᱪᱮᱠᱟᱛᱤᱧ ᱞᱟᱹᱭᱟᱢᱟ ᱫᱟᱢ ᱫᱚ ᱟᱫᱚ ᱟᱹᱜᱩ ᱦᱚᱴᱚᱣᱟᱹᱢᱟᱹᱧ ᱟᱢᱟᱜ ᱟᱢ ᱡᱩᱫᱤᱢ ᱢᱮᱱᱟ ᱡᱮ ᱤᱧ ᱫᱚ ᱟᱹᱜᱩ ᱦᱚᱴᱚᱣᱟᱹᱢᱟᱹᱧ ᱛᱟᱦᱞᱮ ᱯᱚᱭᱥᱟ ᱞᱟᱜᱟᱣ ᱢᱮᱭᱟ ᱟᱨ ᱟᱢᱛᱮᱢ ᱤᱫᱤᱞᱮᱠᱷᱟᱱ ᱫᱚ ᱯᱚᱭᱥᱟ ᱫᱚ ᱵᱟᱝ ᱞᱟᱜᱟᱣ ᱢᱮᱭᱟ ᱦᱩᱸ ᱦᱳᱭ ᱡᱟᱦᱟᱸᱴᱟᱜ ᱜᱮᱢ ᱵᱩᱡᱽ ᱨᱮᱹᱴ ᱠᱚᱫᱚ ᱟᱢᱮᱢ ᱦᱮᱡ ᱞᱮᱱᱠᱷᱟᱱ ᱜᱤᱧ ᱞᱟᱹᱭᱟᱢᱟ ᱦᱩᱸ ᱦᱮᱸᱛᱚ ᱦᱩᱸ ᱦᱮᱞᱳ ᱦᱮᱸ ᱦᱮᱸ ᱦᱮᱸ ᱦᱮᱸ ᱴᱷᱤᱠᱜᱮᱭᱟ ᱴᱷᱤᱠᱜᱮᱭᱟ